ᱨᱮᱰᱤᱭᱚ ᱴᱮᱞᱤᱵᱤᱥᱚᱱ ᱟᱨ ᱯᱨᱤᱱᱴ ᱞᱮᱠᱟᱱᱟᱜ ᱢᱤᱰᱤᱭᱟ ᱨᱮ ᱥᱟᱱᱛᱟᱲᱤ ᱯᱟᱹᱨᱥᱤ ᱫᱚ ᱟᱹᱰᱤ ᱜᱟᱱ ᱜᱮ ᱵᱷᱮᱜᱟᱨ ᱟᱠᱟᱱᱟ ᱪᱮᱫᱟᱜ ᱥᱮ ᱵᱟᱝ ᱱᱟᱦᱟᱜ ᱡᱩᱜᱽ ᱨᱮᱫᱚ ᱴᱮᱞᱤᱵᱤᱥᱚᱱ ᱡᱩᱜᱽ ᱥᱮ ᱤᱱᱴᱟᱨᱱᱮᱴ ᱢᱟᱫᱷᱚᱢ ᱛᱮ ᱥᱮ ᱰᱤᱡᱤ ᱵᱚᱠᱥ ᱢᱟᱫᱷᱚᱢ ᱛᱮ ᱦᱚᱸ ᱮᱱᱮᱡ ᱥᱮᱨᱮᱧ ᱮᱫᱟ ᱠᱚ ᱥᱮ ᱧᱮᱞᱮᱫ ᱠᱚᱣᱟᱠᱚ ᱟᱨ ᱟᱵᱚ ᱯᱟᱹᱦᱤᱞᱟᱜ ᱡᱩᱜᱽ ᱠᱷᱚᱱᱟᱜ ᱜᱮ ᱢᱮᱱᱟᱜ ᱛᱟᱵᱚᱱᱟ ᱴᱟᱢᱟᱠ ᱛᱩᱢᱫᱟᱜ ᱮᱱᱮᱡ ᱥᱮᱨᱮᱧ ᱟᱵᱚᱱ ᱵᱤᱦᱟᱹ ᱵᱟᱯᱞᱟ ᱨᱮᱦᱚᱸ ᱴᱟᱢᱟᱠ ᱛᱩᱢᱫᱟᱜ ᱟᱛᱮ ᱜᱮ ᱮᱱᱠᱷᱟᱱ ᱱᱟᱦᱟᱜ ᱡᱩᱜᱽ ᱨᱮ ᱫᱚ ᱰᱤᱡᱮ ᱵᱚᱠᱥ ᱟᱛᱮᱜ ᱜᱮᱵᱚᱱ ᱮᱱᱮᱡ ᱮᱫᱟ ᱚᱱᱟ ᱛᱟᱞ ᱛᱮᱠᱚ ᱨᱟᱹᱥᱠᱟᱹ ᱭᱮᱫᱟ ᱮᱱᱠᱷᱟᱱ ᱯᱟᱹᱦᱤᱞ ᱠᱷᱚᱱᱟᱜ ᱜᱮ ᱟᱵᱚᱣᱟᱜ ᱫᱚ ᱴᱟᱢᱟᱠ ᱛᱩᱢᱫᱟᱜ ᱟᱛᱮᱜ ᱜᱮᱵᱚᱱ ᱨᱟᱹᱥᱠᱟᱹᱭᱟ ᱵᱚᱱ ᱡᱮᱢᱚᱱ ᱫᱚᱝ ᱯᱚᱨᱚᱵᱽ ᱥᱮ ᱞᱟᱜᱽᱲᱮ ᱮᱢᱟᱱ ᱠᱤᱪᱷᱩ ᱮᱱᱮᱡ ᱠᱚ ᱴᱟᱢᱟᱠ ᱛᱩᱢᱫᱟᱜ ᱟᱛᱮᱜ ᱜᱮ ᱨᱟᱹᱥᱠᱟᱹᱜᱼᱟ ᱚᱱᱟ ᱜᱮ ᱥᱟᱱᱛᱟᱲᱤ ᱯᱟᱹᱨᱥᱤ ᱫᱚ ᱟᱹᱰᱤ ᱜᱟᱱ ᱜᱮ ᱵᱷᱮᱜᱟᱨ ᱟᱠᱟᱱ ᱛᱟᱵᱚᱱᱟ ᱱᱟᱦᱟᱜ ᱡᱩᱜᱽ ᱨᱮ